ᱵᱩᱨᱩ ᱫᱮᱡᱚᱜ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱛᱚᱠᱷᱚᱱ ᱵᱩᱨᱩ ᱨᱮ ᱫᱮᱡᱚᱜ ᱞᱟᱹᱜᱤᱫ ᱤᱧ ᱪᱟᱞᱟᱜ ᱠᱟᱱ ᱛᱟᱦᱮᱱᱟ ᱛᱚᱠᱷᱚᱱ ᱫᱚ ᱪᱟᱞᱟᱣ ᱫᱚᱧ ᱪᱟᱞᱟᱜ ᱠᱟᱱ ᱛᱟᱦᱮᱱᱟ ᱫᱮᱡᱚᱜ ᱞᱟᱹᱜᱤᱫ ᱨᱟᱹᱥᱠᱟᱹᱛᱮ ᱟᱨ ᱯᱚᱨᱮ ᱛᱮᱫᱚ ᱵᱚᱛᱚᱨ ᱜᱮ ᱵᱩᱡᱩᱜ ᱠᱟᱱ ᱛᱟᱦᱮᱱᱟ ᱡᱮ ᱯᱟᱥᱮᱡ ᱤᱧ ᱪᱷᱟᱞᱠᱟᱣ ᱧᱩᱨᱩᱜ ᱪᱮᱛᱟᱱ ᱠᱷᱚᱱᱟᱜ ᱟᱨ ᱢᱚᱡᱽᱜᱮ ᱞᱟᱹᱭᱟᱠᱚ ᱢᱚᱡᱽᱜᱮ ᱦᱟᱸᱰᱮ ᱫᱟᱸᱫᱷᱮᱨ ᱠᱚ ᱢᱮᱱᱟᱜᱼᱟ ᱞᱟᱹᱭ ᱵᱟᱲᱟᱭᱟᱠᱚ ᱦᱟᱸᱰᱮ ᱡᱚᱼᱵᱤᱞᱤ ᱢᱮᱱᱟᱜᱼᱟ ᱚᱱᱠᱟᱠᱚ ᱞᱟᱹᱭ ᱵᱟᱲᱟᱭᱟ ᱟᱫᱚ ᱚᱱᱟᱛᱮ ᱤᱧ ᱵᱟᱵᱟ ᱛᱟᱠᱚ ᱫᱚᱠᱚ ᱪᱟᱞᱟᱣ ᱵᱟᱲᱟᱜ ᱜᱮᱭᱟ ᱟᱫᱚᱧ ᱠᱩᱞᱤ ᱠᱚᱣᱟ ᱪᱮᱫ ᱞᱮᱠᱟ ᱠᱟᱛᱮᱫ ᱯᱮ ᱫᱮᱡᱚᱜ ᱠᱟᱱᱟ ᱵᱩᱨᱩ ᱫᱚ ᱟᱫᱚᱭ ᱞᱟᱹᱭ ᱵᱟᱲᱟᱭᱟᱠᱚ ᱫᱷᱤᱨᱤ ᱠᱚᱨᱮᱫ ᱞᱮᱵᱮᱫ ᱮᱵᱚᱝ ᱫᱟᱨᱮ ᱨᱮ ᱥᱟᱵ ᱵᱟᱲᱟ ᱠᱟᱛᱮᱫ ᱱᱟᱹᱲᱤᱨᱮ ᱥᱟᱵ ᱵᱟᱲᱟ ᱠᱟᱛᱮᱫ ᱫᱮᱡᱚᱜ ᱟᱞᱮ ᱟᱫᱚ ᱢᱤᱫ ᱫᱤᱱ ᱤᱧ ᱦᱚᱧ ᱪᱟᱞᱟᱣᱮᱱᱟ ᱠᱟᱹᱴᱤᱡ ᱜᱤᱧ ᱛᱟᱦᱮᱸ ᱠᱟᱱᱟ ᱛᱚᱠᱷᱚᱱ ᱫᱚ ᱪᱟᱞᱟᱣᱮᱱ ᱠᱷᱟᱱᱤᱧ ᱚᱱᱠᱟᱜᱮ ᱫᱮᱡᱚᱜ ᱤᱧ ᱪᱮᱥᱴᱟ ᱠᱮᱫᱟ ᱵᱟᱹᱧ ᱫᱟᱲᱮᱣᱟᱫᱟ ᱵᱚᱛᱚᱨ ᱱᱟᱹᱧ ᱛᱟᱭᱚᱢ ᱛᱮᱫᱚᱧ ᱦᱮᱡᱱᱟ ᱚᱲᱟᱜ ᱯᱷᱤᱨ ᱛᱟᱭᱚᱢ ᱛᱮᱫᱚ ᱤᱱᱠᱟᱹ ᱤᱱᱠᱟᱹᱛᱮ ᱰᱮᱞᱤ ᱜᱤᱧ ᱪᱟᱞᱟᱜᱼᱟ ᱰᱮᱞᱤ ᱜᱤᱧ ᱵᱚᱛᱚᱨᱚᱜᱼᱟ ᱟᱫᱚ ᱢᱤᱫ ᱫᱤᱱᱚᱜ ᱫᱚ ᱪᱟᱞᱟᱣ ᱮᱱᱟᱹᱧ ᱞᱟᱹᱴᱩ ᱧᱚᱜ ᱱᱟᱹᱧ ᱛᱷᱚᱲᱟ ᱩᱱ ᱛᱮᱫᱚ ᱫᱮᱡ ᱱᱟᱹᱧ ᱟᱨ ᱛᱟᱭᱚᱢ ᱛᱮᱫᱚ ᱤᱱᱠᱟᱹ ᱦᱮᱣᱟᱭᱮᱱ ᱠᱷᱟᱱ ᱫᱚ ᱰᱮᱞᱤ ᱜᱤᱧ ᱫᱮᱡ ᱵᱟᱲᱟᱜᱼᱟ ᱰᱮᱞᱤᱜᱮ ᱢᱚᱡᱽ ᱜᱮ ᱵᱩᱡᱩᱜᱼᱟ ᱪᱮᱛᱟᱱᱨᱮ ᱮᱵᱚᱝ ᱟᱵᱚᱦᱟᱣᱟ ᱴᱷᱤᱠ ᱚᱸᱰᱮ ᱦᱟᱣᱟ ᱠᱚ ᱧᱟᱢᱚᱜᱼᱟ ᱢᱚᱡᱽ ᱜᱮ ᱵᱩᱡᱩᱜᱼᱟ ᱪᱮᱬᱮ ᱠᱚᱠᱚ ᱛᱟᱦᱮᱱᱟ ᱵᱤᱨ ᱡᱟᱱᱣᱟᱨ ᱠᱚ ᱢᱚᱡᱽ ᱜᱮ ᱮᱴᱟᱜ ᱠᱤᱪᱷᱩ ᱵᱤᱨ ᱡᱟᱱᱣᱟᱨ ᱫᱚ ᱵᱟᱝ ᱛᱟᱦᱮᱸ ᱫᱚᱠᱚ ᱛᱟᱦᱮᱱ ᱜᱮᱭᱟ ᱩᱱᱠᱩ ᱪᱮᱬᱮ ᱠᱚᱜᱮ ᱠᱚ ᱧᱟᱢᱚᱜᱼᱟ ᱚᱱᱟᱛᱮ ᱢᱚᱡᱽ ᱜᱮ ᱵᱩᱡᱩᱜᱼᱟ ᱚᱸᱰᱮ ᱫᱚ